ᱟᱹᱛᱩ ᱚᱲᱟᱜ ᱠᱚᱨᱮᱫ ᱠᱟᱸᱪᱟ ᱥᱚᱵᱽᱡᱤ ᱠᱚᱞᱮ ᱪᱟᱥᱟ ᱴᱚᱢᱟᱴᱳᱞ ᱵᱮᱸᱜᱟᱲ ᱯᱩᱨᱟᱹᱭ ᱫᱟᱹᱞ ᱢᱩᱠᱰᱟᱹᱞ ᱵᱮᱸᱜᱟᱲ ᱵᱮᱸᱜᱟᱲ ᱠᱚ ᱮᱢᱟᱱ ᱛᱮᱢᱟᱱ ᱥᱚᱵᱽᱡᱤ ᱠᱚᱞᱮ ᱪᱟᱥᱟ ᱟᱲᱟᱜ ᱠᱚ ᱯᱩᱞᱠᱟᱹ ᱟᱲᱟᱜ ᱠᱚ ᱯᱟᱞᱚᱝ ᱟᱲᱟᱜ ᱠᱚ ᱟᱨ ᱫᱟᱜ ᱨᱮᱱᱟᱜ ᱡᱳᱜᱟᱱ ᱫᱚ ᱦᱩᱭᱩᱜ ᱠᱟᱱᱟ ᱠᱚᱝᱥᱟᱵᱚᱛᱤ ᱠᱮᱱᱮᱞ ᱞᱟᱛᱟᱨ ᱡᱷᱚᱛᱚ ᱫᱤᱱ ᱫᱟᱜ ᱛᱟᱦᱮᱱᱟ ᱚᱱᱟ ᱫᱟᱜ ᱠᱚᱞᱮ ᱮᱢᱟ ᱥᱮᱞᱮ ᱯᱟᱸᱡᱟᱣᱟᱜᱼᱟ ᱟᱨ ᱚᱱᱟ ᱫᱟᱜ ᱦᱚᱸ ᱪᱟᱵᱟ ᱞᱮᱱᱠᱷᱟᱱ ᱜᱟᱰᱟ ᱨᱮᱱᱟᱜ ᱫᱟᱜ ᱢᱮᱹᱥᱤᱱ ᱛᱮᱞᱮ ᱟᱨᱮᱡᱟᱜᱼᱟ ᱡᱟᱛᱮ ᱵᱷᱟᱹᱜᱤ ᱴᱷᱤᱠ ᱠᱟᱸᱪᱟ ᱥᱚᱵᱽᱡᱤ ᱠᱚ ᱦᱩᱭᱩᱜ ᱢᱟ ᱦᱩᱭᱩᱜ ᱠᱟᱸᱪᱟ ᱥᱚᱵᱽᱡᱤ ᱠᱚ ᱦᱩᱭᱩᱜ ᱢᱟ ᱱᱚᱝᱠᱟ ᱠᱟᱛᱮᱫ ᱞᱮ ᱪᱟᱥ ᱟᱵᱟᱫᱟ ᱟᱨ ᱵᱟᱡᱟᱨ ᱠᱚᱨᱮᱫ ᱥᱮ ᱞᱮ ᱟᱹᱠᱷᱮᱤᱧ ᱟᱹᱠᱷᱨᱤᱧᱟ ᱵᱟᱨ ᱯᱚᱭᱥᱟ ᱡᱟᱛᱮᱞᱮ ᱧᱟᱢ ᱢᱟ